ᱦᱮᱞᱳ ᱦᱮᱸ ᱚᱠᱚᱭ ᱵᱮᱱ ᱞᱟᱹᱭᱮᱜᱼᱟ

ᱵᱟᱝ ᱜᱮ ᱚᱱᱟ ᱢᱟ ᱤᱞᱮᱠᱥᱮᱱ ᱞᱟᱦᱟᱨᱮ ᱰᱷᱟᱞᱟᱭ ᱨᱮᱱᱟᱜ ᱠᱟᱛᱷᱟ ᱛᱟᱦᱮᱸ ᱠᱟᱱᱟ ᱱᱮᱛᱟ ᱢᱩᱱᱛᱨᱤ ᱠᱚ ᱠᱚ ᱤᱞᱮᱠᱥᱮᱱ ᱞᱟᱦᱟ ᱨᱮᱠᱚ ᱞᱟᱹᱭᱞᱮᱜᱼᱟ ᱛᱳ ᱮᱠᱷᱳᱱᱳ ᱯᱚᱨᱡᱚᱱᱛᱚ ᱰᱷᱟᱞᱟᱭ ᱫᱚ ᱟᱹᱣᱨᱤ ᱦᱩᱭᱩᱜᱼᱟ ᱢᱳᱨᱟᱢ ᱠᱚ ᱠᱟᱹᱴᱤᱡ ᱠᱚ ᱪᱷᱩᱲᱭᱟᱹᱣ ᱵᱟᱲᱟ ᱟᱫᱟ ᱤᱱᱟᱹᱜᱮ ᱮᱠᱫᱚᱢ ᱵᱟᱝ ᱫᱟᱜ ᱵᱮᱵᱚᱥᱛᱟ ᱫᱚ ᱯᱷᱩᱞᱠᱩᱥᱢᱟᱹ ᱠᱷᱚᱱ ᱜᱮ ᱴᱮᱝᱠᱤ ᱫᱟᱨᱟᱭ ᱛᱮ ᱞᱟᱹᱭᱤᱱ ᱯᱟᱹᱭᱤᱯ ᱞᱟᱹᱭᱤᱱ ᱤᱭᱟᱹ ᱛᱮ ᱚᱱᱟ ᱦᱚᱸ ᱰᱮᱞᱤ ᱥᱚᱵᱫᱤᱱ ᱫᱟᱜ ᱦᱚᱸ ᱵᱟᱝ ᱦᱤᱡᱩᱜ ᱠᱟᱱᱟ ᱴᱷᱤᱠ ᱴᱷᱟᱠ ᱦᱳᱭᱼᱦᱳᱭ ᱦᱮᱸᱼᱦᱮᱸ ᱧᱩ ᱫᱟᱜ ᱞᱟᱹᱜᱤᱫ ᱦᱳᱭ ᱦᱳᱭ ᱛᱩᱯᱩ ᱫᱚ ᱚᱱᱟ ᱵᱟᱸᱫᱽ ᱯᱩᱠᱷᱨᱤ ᱠᱮᱱᱮᱞ ᱠᱚᱨᱮ ᱜᱮ ᱧᱩ ᱫᱟᱜ ᱜᱮ ᱟᱹᱰᱤ ᱜᱟᱱ ᱜᱮ ᱚᱥᱩᱵᱤᱫᱟᱜ ᱠᱟᱱᱟ ᱴᱟᱭᱤᱢ ᱨᱮ ᱵᱟᱝ ᱠᱚ ᱟᱲᱟᱜ ᱮᱫᱟ ᱛᱟᱯᱚᱨᱮ ᱴᱟᱭᱤᱢ ᱨᱮ ᱟᱲᱟᱜ ᱠᱟᱛᱮ ᱨᱮᱦᱚᱸ ᱚᱱᱟᱨᱮ ᱚᱱᱠᱟᱱᱟᱜ ᱵᱷᱟᱹᱜᱤ ᱫᱟᱜ ᱫᱚ ᱵᱟᱝ ᱦᱤᱡᱩᱜ ᱠᱟᱱᱟ ᱵᱚᱰᱮ ᱜᱮ ᱢᱟᱱᱮ ᱯᱚᱨᱤᱥᱠᱟᱨ ᱯᱟᱹᱱᱤᱭᱚ ᱡᱚᱞ ᱯᱚᱠᱷᱮ ᱫᱚ ᱵᱟᱝ ᱵᱮᱥᱟ ᱟᱨᱠᱤ ᱟᱫᱚ ᱮᱯᱞᱤᱠᱮᱥᱚᱱ ᱫᱚ ᱡᱚᱢᱟ ᱵᱟᱲᱟ ᱦᱩᱭᱞᱮᱱ ᱜᱮᱭᱟ ᱚᱰᱮ ᱳᱯᱷᱤᱥ ᱨᱮ ᱯᱷᱩᱞᱠᱩᱥᱢᱟᱹ ᱯᱚᱧᱪᱟᱭᱤᱛ ᱳᱯᱷᱤᱥᱨᱮ ᱟᱫᱚ ᱩᱱᱠᱩ ᱠᱚ ᱞᱟᱹᱭᱮᱫᱟ ᱴᱷᱤᱠ ᱦᱩᱭᱩᱜᱼᱟ ᱴᱷᱤᱠ ᱦᱩᱭᱩᱜᱼᱟ ᱟᱫᱚ ᱚᱱᱟ ᱛᱮᱜᱮ ᱱᱚᱜᱼᱚᱭ ᱱᱩᱱᱫᱤᱱ ᱜᱚᱞᱦᱟᱣ ᱮᱱᱟ ᱟᱵᱮᱱ ᱵᱮᱱ ᱯᱷᱳᱱ ᱠᱮᱜᱼᱟ ᱟᱹᱰᱤ ᱠᱷᱩᱵ ᱜᱮ ᱵᱷᱟᱹᱜᱤᱭᱮᱱᱟ ᱛᱟᱦᱚᱞᱮ ᱟᱵᱮᱱ ᱫᱚ ᱚᱠᱟᱴᱟᱜ ᱱᱤᱭᱩᱡ ᱯᱮᱯᱟᱨ ᱨᱮᱱ ᱨᱤᱯᱳᱴᱟᱨ ᱠᱟᱱᱟ ᱵᱮᱱ ᱠᱟᱹᱴᱤᱡ ᱞᱟᱹᱭᱟᱞᱤᱧ ᱵᱮᱱ ᱤᱱᱟᱹ ᱠᱷᱟᱱ ᱡᱩᱫᱤ ᱱᱤᱭᱩᱡ ᱵᱮᱱ ᱟᱲᱟᱜ ᱠᱷᱟᱱ ᱚᱱᱟᱠᱟᱱᱟᱜ ᱟᱨᱦᱚᱸ ᱟᱞᱮᱭᱟᱜ ᱚᱵᱷᱤᱡᱳᱠ ᱠᱚ ᱢᱮᱱᱟᱜᱼᱟ ᱠᱟᱹᱴᱤᱡ ᱞᱤᱧ ᱵᱟᱲᱟᱭ ᱚᱪᱚ ᱵᱮᱱᱟ ᱟᱨᱠᱤ ᱟᱪᱪᱷᱟᱼᱟᱪᱪᱷᱟ ᱴᱷᱤᱠ ᱜᱮᱭᱟ ᱜᱚᱝᱠᱮ ᱡᱚᱦᱟᱨ ᱜᱮ ᱟᱹᱞᱤᱧ ᱦᱚᱸ ᱱᱚᱰᱮᱱ ᱜᱮ ᱦᱚᱲ ᱠᱟᱱᱟᱞᱤᱧ ᱛᱚᱵᱮ ᱚᱱᱟ ᱫᱟᱜ ᱵᱮᱵᱚᱥᱛᱟ ᱟᱨ ᱠᱟᱨᱮᱱ ᱡᱟᱦᱟᱸ ᱱᱚᱰᱮᱱᱟᱜ ᱞᱟᱹᱭᱤᱱ ᱠᱚ ᱡᱟᱦᱟᱸ ᱠᱟᱨᱮᱱ ᱞᱟᱹᱭᱤᱱ ᱢᱮᱱᱟᱜ ᱫᱚ ᱚᱱᱟ ᱡᱩᱫᱤ ᱫᱳᱭᱵᱟᱛ ᱛᱚᱯᱟᱜ ᱢᱚᱯᱟᱜ ᱞᱮᱱᱠᱷᱟᱱ ᱠᱷᱟᱱ ᱜᱮ ᱯᱮᱨᱟᱭ ᱥᱟᱛ ᱫᱤᱱ ᱟᱴ ᱫᱤᱱ ᱠᱟᱨᱮᱱ ᱚᱯ ᱨᱮᱜᱮ ᱛᱟᱸᱦᱮᱱᱟ ᱚᱱᱟ ᱠᱟᱹᱴᱤᱡᱼ ᱵᱟ ᱵᱟ ᱵᱟᱝ ᱚᱱᱟ ᱫᱟᱜ ᱵᱮᱵᱚᱥᱛᱟ ᱟᱨ ᱚᱱᱟ ᱠᱟᱨᱮᱱ ᱨᱮᱱᱟᱜ ᱚᱱᱮ ᱚᱱᱠᱟ ᱟᱨ ᱡᱟᱦᱟᱸ ᱨᱳᱰ ᱵᱮᱱ ᱞᱟᱹᱭᱮᱜᱼᱟ ᱚᱱᱟ ᱢᱟ ᱟᱹᱣᱨᱤ ᱠᱚ ᱡᱩᱛᱟ ᱚᱱᱟ ᱨᱳᱰ ᱠᱷᱟᱹᱛᱤᱨ ᱦᱚᱸ ᱚᱭ ᱟᱥᱟᱲ ᱵᱚᱸᱜᱟ ᱵᱚᱦᱩᱛ ᱚᱥᱩᱵᱤᱫᱟᱜ ᱠᱟᱱᱟ ᱯᱩᱨᱟᱹ ᱠᱷᱟᱱᱟᱼᱰᱷᱚᱰᱟ ᱨᱟᱥᱛᱟ ᱤᱥᱠᱩᱞ ᱜᱤᱫᱽᱨᱟᱹ ᱠᱚ ᱪᱟᱞᱟᱜ ᱦᱤᱡᱩᱜ ᱠᱚ ᱚᱥᱩᱵᱤᱫᱟᱜᱼᱟ ᱦᱮᱸ ᱛᱚ ᱚᱱᱠᱟᱱᱟᱜ ᱯᱨᱳᱵᱮᱞᱮᱢ ᱛᱟᱞᱮ ᱟᱨᱠᱤ ᱛᱟᱦᱚᱞᱮ ᱱᱤᱭᱩᱡᱽ ᱨᱮᱵᱮᱱ ᱟᱲᱟᱜ ᱞᱮᱠᱷᱟᱱ ᱠᱟᱹᱴᱤᱡ ᱵᱮᱱ ᱦᱟᱭᱞᱟᱭᱤᱴ ᱞᱮᱠᱷᱟᱱ ᱟᱹᱰᱤ ᱜᱮ ᱵᱷᱟᱹᱜᱤ ᱠᱚᱜᱼᱟ ᱟᱨᱠᱤ ᱟᱪᱪᱷᱟ ᱯᱚᱨᱤᱥᱮᱵᱟ ᱫᱚ ᱴᱷᱤᱠ ᱜᱮᱠᱚ ᱮᱢᱮᱜᱼᱟ ᱚᱱᱟ ᱯᱚᱨᱤ ᱠᱟᱴᱷᱟᱢᱳ ᱠᱟᱹᱴᱤᱡ ᱜᱳᱱᱰᱳᱜᱳᱞ ᱜᱮᱭᱟ ᱵᱩᱡ ᱮᱫᱟᱵᱮᱱ ᱫᱟᱜ ᱦᱚᱸ ᱦᱤᱡᱩᱜ ᱠᱟᱱ ᱨᱮᱦᱚᱸ ᱚᱱᱮ ᱚᱱᱠᱟ ᱤᱱᱟᱹ ᱵᱟᱫᱽ ᱛᱮᱫᱚ ᱮᱴᱠᱮᱴᱚᱲᱮ ᱵᱚᱞᱛᱮ ᱥᱮᱨᱚᱠᱚᱢ ᱫᱚ ᱮᱴᱟᱜᱼᱟᱜ ᱫᱚ ᱵᱟᱹᱱᱩᱜᱼᱟ ᱟᱨᱠᱤ ᱛᱟᱦᱚᱞᱮ ᱴᱷᱤᱠ ᱜᱮᱭᱟ ᱛᱚᱵᱮ ᱡᱚᱦᱟᱨ ᱜᱮ ᱜᱚᱝᱠᱮ